ᱦᱮᱸ ᱱᱤᱭᱟᱹ ᱯᱩᱨᱵᱚ ᱵᱚᱨᱫᱷᱚᱢᱟᱱ ᱡᱮᱞᱟ ᱨᱮ ᱧᱮᱞ ᱡᱚᱝ ᱦᱮᱱᱟᱜ ᱜᱮᱭᱟ ᱢᱤᱫᱴᱮᱱ ᱛᱤᱥ ᱨᱮᱪᱚ ᱥᱮᱫᱟᱭ ᱨᱮ ᱵᱟᱵᱟ ᱛᱟᱠᱚ ᱠᱚ ᱞᱟᱹᱭᱟ ᱱᱤᱭᱟᱹ ᱫᱚ ᱟᱭᱢᱟ ᱫᱤᱱᱨᱮ ᱢᱤᱫᱴᱮᱱ ᱠᱩᱸᱧ ᱠᱚ ᱞᱟᱜ ᱠᱟᱜ ᱛᱟᱦᱮᱸᱜᱼᱟ ᱠᱩᱸᱧ ᱞᱟ ᱠᱟᱛᱮᱜ ᱢᱤᱫᱴᱮᱱ ᱜᱟᱹᱛᱷᱱᱤ ᱠᱟᱜ ᱛᱟᱦᱮᱸᱜ ᱠᱚ ᱯᱚᱧᱪᱟᱥ ᱯᱷᱩᱴ ᱥᱟᱴ ᱯᱷᱩᱴ ᱜᱟᱱ ᱩᱪᱪᱚᱛᱟ ᱛᱟᱦᱮᱸ ᱞᱮᱱᱟ ᱚᱱᱠᱟ ᱞᱮ ᱧᱮᱞ ᱞᱮᱫᱟ ᱛᱚᱠᱷᱚᱱ ᱦᱟᱲᱟᱢᱵᱟ ᱛᱟᱠᱚ ᱠᱚ ᱞᱟᱹᱭᱟ ᱦᱟᱲᱟᱢᱵᱟ ᱛᱟᱠᱚ ᱟᱞᱮ ᱦᱚᱸᱞᱮ ᱧᱮᱞᱟ ᱛᱚᱠᱷᱚᱱ ᱤᱱᱟᱹ ᱯᱚᱨ ᱤᱱᱟᱹ ᱯᱚᱨ ᱦᱩᱭᱱᱟ ᱜᱟᱹᱰᱭᱟᱹ ᱢᱤᱫᱴᱮᱱ ᱠᱚ ᱞᱟ ᱠᱮᱫᱟ ᱜᱟᱹᱰᱭᱟᱹ ᱞᱟᱜ ᱠᱟᱛᱮ ᱢᱤᱫᱴᱮᱱ ᱯᱟᱨᱠ ᱠᱚ ᱵᱮᱱᱟᱣ ᱠᱮᱫᱟ ᱯᱟᱨᱠ ᱵᱮᱱᱟᱣ ᱠᱟᱛᱮ ᱢᱤᱫ ᱴᱮᱱ ᱧᱮᱞ ᱡᱚᱝ ᱯᱟᱨᱠᱮ ᱠᱟᱱᱟ ᱤᱱᱟᱹᱯᱚᱨ ᱢᱤᱫᱴᱮᱱ ᱵᱳᱴ ᱢᱮᱱᱟᱜ ᱠᱟᱫᱟ ᱚᱱᱟ ᱧᱮᱞ ᱡᱚᱝ ᱨᱮᱫᱚ ᱯᱟᱨᱠ ᱨᱮᱫᱚ ᱯᱚᱭᱥᱟ ᱵᱟᱝ ᱞᱟᱜᱟᱜᱼᱟ ᱵᱳᱴ ᱨᱮ ᱫᱮᱡ ᱞᱮᱱᱠᱷᱟᱱ ᱫᱚ ᱯᱚᱭᱥᱟ ᱠᱟᱹᱣᱰᱤ ᱠᱚ ᱦᱟᱛᱟᱣ ᱜᱮᱭᱟ ᱟᱨ ᱚᱲᱟᱜ ᱦᱚᱸ ᱢᱤᱫᱴᱮᱱ ᱫᱟᱞᱟᱱ ᱢᱮᱱᱟᱜ ᱠᱟᱜ ᱜᱮᱭᱟ ᱧᱮᱞ ᱡᱚᱝ ᱡᱤᱱᱤᱥ ᱫᱚ ᱟᱹᱰᱤ ᱱᱟᱯᱟᱭ ᱜᱮᱭᱟ ᱟᱵᱟᱨ ᱚᱱᱟ ᱥᱟᱶᱛᱮ ᱟᱭᱢᱟ ᱠᱚ ᱡᱩᱛ ᱠᱟᱜ ᱠᱚᱣᱟ ᱵᱟᱱᱟ ᱠᱩᱡ ᱩᱱᱠᱩ ᱠᱩᱡ ᱦᱟᱹᱵᱤ ᱧᱩᱧᱩ ᱠᱚ ᱡᱩᱛ ᱠᱟᱜ ᱠᱚᱣᱟ